ᱱᱟᱦᱟᱜ ᱡᱩᱜᱽ ᱫᱚ ᱟᱹᱰᱤ ᱪᱟᱠᱨᱤ ᱠᱚ ᱩᱰᱩᱠ ᱠᱚᱨᱟᱣ ᱮᱫᱟ ᱟᱨ ᱟᱹᱰᱤᱜᱟᱱ ᱩᱰᱩᱠ ᱠᱟᱱᱟ ᱤᱭᱟᱹ ᱠᱚᱦᱚᱸ ᱯᱷᱚᱨᱚᱢ ᱠᱚᱦᱚᱸ ᱠᱮᱣ ᱠᱮᱣ ᱟᱵᱚ ᱥᱟᱱᱛᱟᱲ ᱫᱚ ᱩᱱᱟᱹᱜ ᱜᱟᱱ ᱫᱚ ᱵᱟᱝ ᱢᱟᱱᱮ ᱮᱥ ᱴᱤ ᱠᱚᱫᱚ ᱤᱭᱟᱹ ᱫᱟᱣ ᱵᱟᱠ ᱮᱢᱟᱵᱚᱱᱟ ᱟᱨ ᱤᱧ ᱫᱚ ᱢᱟᱱᱮ ᱪᱟᱠᱨᱤ ᱫᱚ ᱵᱟᱹᱧ ᱠᱚᱨᱟᱣ ᱠᱟᱫᱟ ᱤᱧᱤᱧ ᱠᱚᱨᱟᱣᱟᱹᱧ ᱦᱮᱸ ᱯᱷᱚᱨᱚᱢ ᱠᱚ ᱩᱰᱩᱠ ᱟᱠᱟᱱᱟ ᱡᱮᱢᱚᱱ ᱯᱚᱧᱪᱟᱭᱮᱛ ᱠᱷᱚᱱ ᱜᱚᱵᱚᱨᱢᱮᱱᱴ ᱠᱷᱚᱱ ᱯᱷᱤᱞᱟᱯ ᱦᱩᱭ ᱠᱟᱱᱟ ᱟᱨ